ᱤᱧ ᱵᱟᱡᱟᱨᱤᱧ ᱪᱟᱞᱟᱣ ᱞᱮᱱᱟ ᱛᱳ ᱵᱟᱡᱟᱨ ᱠᱷᱚᱱ ᱢᱤᱫᱴᱟᱝ ᱪᱷᱩᱨᱤᱧ ᱠᱤᱨᱤᱧ ᱟᱹᱜᱩ ᱠᱮᱫᱟ ᱛᱳ ᱚᱱᱟ ᱪᱷᱩᱨᱤ ᱛᱮ ᱟᱹᱜᱩ ᱠᱟᱛᱮᱫ ᱤᱧ ᱜᱮᱫ ᱞᱮᱜᱟᱭᱮᱫᱟ ᱥᱚᱥᱟᱧ ᱜᱮᱫ ᱮᱫ ᱨᱮᱦᱚᱸ ᱵᱟᱝ ᱜᱮᱫᱚᱜ ᱠᱟᱱᱟ ᱟᱹᱞᱩ ᱜᱮᱫ ᱮᱫ ᱨᱮᱦᱚᱸ ᱵᱟᱝ ᱜᱮᱫᱚᱚᱜ ᱠᱟᱱᱟ ᱯᱮᱭᱟᱡᱤᱧ ᱜᱮᱫ ᱮᱫ ᱨᱮᱦᱚᱸ ᱵᱟᱝ ᱜᱮᱫᱚᱜ ᱠᱟᱱᱟ ᱥᱮ ᱯᱷᱚᱞ ᱠᱚᱧ ᱜᱮᱫ ᱮᱫ ᱨᱮᱦᱚᱸ ᱵᱟᱝ ᱜᱮᱫᱚᱜ ᱠᱟᱱᱟ ᱛᱳ ᱚᱱᱟ ᱠᱷᱟᱹᱛᱤᱨ ᱛᱮ ᱚᱱᱟ ᱪᱷᱩᱨᱤ ᱫᱚ ᱵᱟᱹᱧ ᱠᱩᱥᱤᱭᱟᱜ ᱠᱟᱱᱟ ᱥᱮ ᱵᱟᱝ ᱵᱷᱟᱹᱜᱤᱭᱟ ᱡᱟᱦᱟᱱ ᱪᱮᱫ ᱜᱮᱫᱚᱜᱼᱟ ᱛᱚᱵᱮ ᱥᱮ ᱵᱷᱟᱹᱜᱤᱢ ᱢᱮᱛᱟᱜᱼᱟ ᱛᱳ ᱚᱱᱟ ᱪᱷᱩᱨᱤ ᱫᱚ ᱵᱷᱩᱛᱽᱩ ᱜᱮᱭᱟ ᱚᱱᱟ ᱠᱷᱟᱹᱛᱤᱨ ᱛᱮ ᱚᱱᱟ ᱪᱷᱩᱨᱤ ᱫᱚ ᱢᱳᱴᱮᱭ ᱵᱟᱹᱧ ᱠᱩᱥᱤᱭᱟᱜ ᱠᱟᱱᱟ ᱪᱮᱫᱟᱜ ᱥᱮ ᱚᱱᱟ ᱪᱷᱩᱨᱤ ᱟᱹᱜᱩ ᱠᱟᱛᱮᱫ ᱜᱮᱧ ᱵᱮᱡ ᱟᱠᱟᱫᱟ ᱚᱱᱟ ᱵᱚᱫᱚᱞ ᱛᱮ ᱮᱴᱟᱜ ᱪᱷᱩᱨᱤᱧ ᱵᱟᱪᱷᱟᱣ ᱞᱮᱠᱷᱟᱱ ᱵᱳᱜᱮᱠᱚᱜᱼᱟ ᱚᱱᱟ ᱜᱮᱫᱦᱚᱸ ᱵᱟᱝ ᱜᱮᱫᱚᱜ ᱠᱟᱱᱟ ᱟᱹᱜᱩ ᱠᱟᱛᱮᱫ ᱵᱮᱠᱟᱨ ᱦᱩᱭᱮᱱᱛᱤᱧᱟᱹ ᱱᱤᱛᱳᱜ ᱫᱚ ᱪᱮᱫ ᱛᱤᱧ ᱜᱮᱫᱟ ᱚᱱᱟ ᱜᱮᱥᱮ ᱢᱩᱥᱠᱤᱞ ᱵᱷᱩᱛᱲᱩᱭᱟᱜ ᱛᱮᱢ ᱜᱮᱫᱟ ᱠᱤ ᱵᱟᱢ ᱜᱮᱫ ᱫᱟᱲᱮᱭᱟᱜᱼᱟ ᱛᱳ ᱚᱱᱟ ᱜᱮᱧ ᱞᱟᱹᱭᱮᱫᱟ ᱱᱚᱣᱟ ᱵᱷᱩᱛᱲᱩᱭᱟᱜ ᱪᱷᱩᱨᱤ ᱟᱹᱜᱩ ᱠᱟᱛᱮᱫ ᱤᱧᱟᱹᱜ ᱵᱮᱠᱟᱨ ᱦᱩᱭᱮᱱ ᱛᱤᱧᱟᱹ